ᱦᱮᱸ ᱠᱟᱹᱴᱤᱡ ᱥᱚᱢᱚᱭ ᱢᱮᱱᱠᱷᱟᱱᱤᱧ ᱜᱟᱛᱮ ᱞᱮᱱᱟ ᱵᱚᱞ ᱤᱧ ᱜᱟᱛᱮ ᱞᱮᱱᱟ ᱵᱚᱞ ᱜᱟᱛᱮ ᱯᱷᱩᱴᱵᱚᱞ ᱤᱧ ᱜᱟᱛᱮ ᱞᱮᱱᱟ ᱩᱱ ᱥᱚᱢᱚᱭ ᱜᱟᱛᱮ ᱠᱟᱛᱮ ᱞᱮ ᱡᱤᱛᱟᱹᱣ ᱞᱮᱱᱟ ᱡᱤᱛᱟᱹᱣ ᱠᱟᱛᱮ ᱡᱚᱠᱷᱚᱱ ᱟᱞᱮ ᱚᱲᱟᱜ ᱨᱮᱱ ᱦᱚᱲ ᱦᱚᱸ ᱟᱹᱰᱤ ᱡᱳᱨ ᱠᱚ ᱠᱩᱥᱤᱭᱱᱟ ᱡᱤᱛᱟᱹᱣ ᱨᱮᱱᱟᱜ ᱢᱟᱱᱮ ᱤᱧᱟᱹᱜ ᱪᱷᱚᱵᱤ ᱠᱚ ᱨᱟᱠᱟᱵ ᱞᱮᱫᱟ ᱯᱮᱯᱟᱨ ᱨᱮ ᱤᱧᱟᱹᱜ ᱪᱷᱚᱵᱤ ᱠᱚ ᱨᱟᱠᱟᱵ ᱞᱮᱫᱟ ᱨᱟᱠᱟᱵ ᱠᱟᱛᱮ ᱟᱹᱰᱤ ᱠᱩᱥᱤᱧ ᱟᱹᱭᱠᱟᱹᱣ ᱞᱮᱫᱟ ᱟᱨ ᱟᱹᱰᱤ ᱢᱚᱡᱽ ᱤᱧ ᱟᱹᱭᱠᱟᱹᱣ ᱞᱮᱫᱟ ᱢᱮᱱᱠᱷᱟᱱ ᱚᱲᱟᱜ ᱠᱚᱨᱮᱱ ᱦᱚᱲ ᱦᱚᱸ ᱟᱹᱰᱤ ᱠᱩᱥᱤ ᱠᱚ ᱟᱹᱭᱠᱟᱹᱣ ᱠᱮᱫᱟ ᱢᱮᱱᱠᱷᱟᱡ ᱟᱞᱮ ᱞᱮ ᱡᱤᱛᱟᱹᱣ ᱮᱱᱛᱮ ᱢᱟᱱᱮ ᱤᱧᱟ ᱜ ᱪᱷᱚᱵᱤ ᱜᱮ ᱮᱦᱚᱵ ᱨᱮ ᱛᱟᱦᱮᱸ ᱠᱟᱱᱟ ᱛᱚ ᱚᱱᱟ ᱠᱟᱨᱚᱱ ᱛᱮ ᱟᱹᱰᱤ ᱨᱟᱹᱥᱠᱟᱹ ᱟᱫᱚ ᱚᱱᱟ ᱚᱠᱛᱚ ᱨᱮ ᱤᱧ ᱦᱚᱸ ᱵᱚᱭᱮᱥ ᱠᱟᱹᱴᱤᱡ ᱜᱮ ᱛᱟᱦᱮᱸ ᱠᱟᱱ ᱛᱤᱧᱟ ᱢᱮᱱᱠᱷᱟᱡ ᱟᱹᱰᱤ ᱰᱷᱮᱨ ᱵᱚᱭᱮᱥ ᱫᱚ ᱵᱟᱝ ᱠᱚᱢ ᱵᱚᱭᱮᱥ ᱜᱮ ᱛᱟᱦᱮᱸ ᱠᱟᱱ ᱛᱤᱧᱟ ᱟᱨ ᱤᱧᱦᱚᱸ ᱟᱹᱰᱤ ᱨᱟᱹᱥᱠᱟᱹᱧ ᱟᱹᱭᱠᱟᱹᱣ ᱞᱮᱫᱟ ᱟᱨ ᱤᱧ ᱦᱚᱸ ᱟᱹᱰᱤ ᱨᱟᱹᱥᱠᱟᱹᱧ ᱟᱭᱠᱟᱹᱣ ᱞᱮᱫᱟ ᱜᱟᱛᱮ ᱠᱟᱛᱮ ᱡᱤᱛᱟᱹᱣ ᱠᱟᱛᱮ ᱚᱲᱟᱜ ᱠᱚᱨᱮᱱ ᱦᱚᱲ ᱟᱹᱰᱤ ᱠᱩᱥᱤ ᱠᱚ ᱟᱹᱭᱠᱟᱹᱣ ᱠᱮᱫᱟ ᱟᱨ ᱤᱧ ᱟᱹᱰᱤ ᱠᱩᱥᱤ ᱚᱱᱟ ᱚᱠᱛᱚ ᱫᱚ ᱱᱤᱛᱚᱜ ᱫᱚ ᱯᱟᱨᱚᱢ ᱪᱟᱞᱟᱣᱱᱟ ᱱᱤᱛᱚᱜ ᱫᱚ ᱵᱟᱹᱧ ᱜᱟᱛᱮ ᱠᱟᱱᱟ ᱚᱲᱟᱜ ᱨᱮᱜᱮ ᱢᱤᱱᱟᱹᱧᱟ